ᱡᱤᱭᱚᱱ ᱨᱮ ᱠᱟᱹᱨᱤ ᱪᱮᱫ ᱞᱟᱹᱜᱤᱫ ᱞᱟᱹᱠᱛᱤ ᱠᱟᱹᱨᱤ ᱢᱮᱱᱮᱠ ᱱᱚᱰᱮ ᱫᱚ ᱟᱨᱴ ᱨᱮᱱᱟᱜ ᱠᱟᱛᱷᱟ ᱞᱟᱹᱭᱚᱜᱚᱜ ᱠᱟᱱᱟ ᱟᱨ ᱚᱱᱟ ᱞᱮᱠᱟᱛᱮ ᱟᱹᱰᱤ ᱨᱚᱠᱚᱢ ᱟᱨᱴ ᱢᱮᱱᱟᱜᱼᱟ ᱥᱮ ᱠᱟᱹᱨᱤᱜᱚᱨᱤ ᱥᱤᱞᱯᱚ ᱢᱮᱱᱟᱜᱼᱟ ᱟᱨ ᱚᱱᱟ ᱨᱮ ᱡᱮᱞᱮᱠᱟ ᱡᱟᱦᱟᱸᱭ ᱠᱚ ᱠᱟᱴ ᱨᱮᱱᱟᱜ ᱠᱚ ᱠᱟᱹᱢᱤᱭᱟ ᱠᱟᱴ ᱨᱮᱱᱟᱜ ᱠᱩᱴᱩᱢ ᱠᱟᱹᱴᱩᱢ ᱚᱱᱟ ᱠᱚ ᱠᱟᱹᱢᱤᱭᱟ ᱥᱮ ᱯᱩᱛᱩᱞ ᱠᱚ ᱵᱮᱱᱟᱣ ᱠᱟᱣᱟ ᱟᱨ ᱚᱝᱠᱟᱞᱮᱠᱟᱛᱮ ᱚᱠᱚᱭ ᱫᱚ ᱯᱩᱛᱷᱤ ᱥᱮ ᱠᱷᱟᱛᱟ ᱯᱚᱛᱚ ᱠᱚ ᱥᱮ ᱰᱨᱚᱭᱤᱝ ᱠᱟᱛᱮ ᱱᱚᱛᱮ ᱪᱷᱚᱵᱤ ᱠᱚ ᱟᱸᱠᱟᱣ ᱠᱚᱣᱟ ᱚᱱᱟ ᱰᱨᱚᱭᱤᱝ ᱛᱟᱞᱟᱛᱮ ᱟᱹᱰᱤ ᱨᱚᱠᱚᱢᱟᱜ ᱢᱚᱱᱮᱨ ᱠᱟᱛᱷᱟ ᱠᱚ ᱯᱷᱚᱠᱟᱥᱟ ᱟᱨ ᱚᱱᱟ ᱛᱚ ᱧᱮᱞ ᱠᱟᱛᱮ ᱞᱟᱹᱭ ᱠᱟᱹᱢᱤ ᱥᱟᱶᱛᱟ ᱨᱮᱱᱟᱜ ᱦᱩᱭᱩᱜᱼᱟ ᱢᱮᱱᱮᱠ ᱚᱱᱟ ᱪᱮᱫᱼᱮ ᱞᱟᱹᱭ ᱦᱚᱪᱚᱭᱮᱫᱟ ᱚᱱᱟ ᱪᱷᱚᱵᱤ ᱧᱮᱞᱛᱮ ᱟᱨ ᱯᱟᱲᱦᱟᱣ ᱛᱮ ᱚᱱᱟ ᱢᱤᱫ ᱢᱚᱱᱮ ᱨᱮ ᱦᱤᱡᱩᱜᱼᱟ ᱟᱨ ᱚᱱᱟ ᱨᱮ ᱚᱱᱟ ᱠᱟᱹᱢᱤ ᱨᱮ ᱨᱤᱡᱷᱟᱹᱣ ᱦᱤᱡᱩᱜᱼᱟ ᱚᱱᱟ ᱞᱮᱠᱟᱛᱮ ᱡᱮᱞᱮᱠᱟ ᱟᱨᱴ ᱥᱮ ᱪᱷᱚᱵᱤ ᱟᱸᱠᱟᱣ ᱨᱮᱱᱟᱜ ᱠᱟᱛᱷᱟ ᱱᱚᱰᱮ ᱞᱟᱹᱭᱮᱱᱟ ᱚᱱᱠᱟ ᱜᱮ ᱚᱠᱚᱭ ᱠᱚᱫᱚ ᱠᱟᱴ ᱨᱮᱱᱟᱜ ᱢᱩᱴᱷᱟᱹᱱ ᱠᱚᱦᱚᱸ ᱠᱚ ᱵᱮᱱᱟᱣ ᱫᱟᱲᱮᱭᱟᱜᱼᱟ ᱥᱮ ᱠᱷᱮᱞᱱᱟ ᱥᱮ ᱠᱷᱮᱹᱞ ᱠᱷᱮᱞ ᱨᱮᱱᱟᱜ ᱥᱟᱯᱟᱵ ᱠᱚᱠᱚ ᱵᱮᱱᱟᱣ ᱫᱟᱲᱮᱭᱟᱜᱼᱟ ᱚᱱᱟ ᱠᱚ ᱠᱚᱛᱮ ᱟᱹᱰᱤᱜᱟᱱ ᱵᱷᱟᱹᱞᱟᱹᱭ ᱦᱩᱭᱩᱜᱼᱟ ᱢᱮᱱᱮᱠ ᱟᱵᱚ ᱥᱟᱶᱛᱟ ᱛᱟᱞᱟ ᱨᱮᱱ ᱜᱮ ᱜᱤᱫᱟᱹᱨ ᱠᱚ ᱚᱱᱟ ᱠᱷᱮᱞ ᱠᱟᱛᱮ ᱨᱟᱹᱥᱠᱟᱹ ᱠᱚ ᱵᱩᱡᱷᱟᱹᱣᱟ ᱟᱨ ᱨᱟᱹᱥᱠᱟᱹ ᱵᱩᱡᱷᱟᱹᱣ ᱠᱟᱛᱮ ᱚᱱᱟ ᱨᱮᱠᱚ ᱨᱤᱡᱷᱟᱹᱜᱼᱟ ᱟᱨ ᱚᱱᱟ ᱠᱚ ᱡᱟᱦᱟᱸᱭ ᱠᱚᱠᱚ ᱵᱮᱱᱟᱣᱟ ᱩᱱᱠᱩ ᱟᱨᱴ ᱥᱮ ᱟᱴᱤᱥᱴ ᱥᱮ ᱠᱟᱹᱨᱤᱜᱚᱨ ᱠᱚ ᱩᱱᱠᱩ ᱟᱹᱰᱤ ᱱᱟᱯᱟᱭ ᱱᱟᱯᱟᱭ ᱦᱩᱫᱤᱥ ᱠᱚ ᱪᱟᱞᱟ ᱟᱫᱚ ᱚᱝᱠᱟ ᱞᱮᱠᱟᱱᱟᱜ ᱟᱹᱰᱤ ᱜᱚᱴᱟᱝ ᱠᱟᱹᱨᱤ ᱢᱮᱱᱮᱠ ᱟᱨᱴ ᱜᱮ ᱢᱮᱱᱟᱜᱼᱟ ᱚᱱᱟ ᱫᱚ ᱫᱷᱤᱨᱤ ᱨᱮᱱᱟᱜ ᱵᱮᱱᱟᱣ ᱠᱟᱛᱮ ᱦᱚᱸᱠᱚ ᱠᱷᱳᱫᱟᱭ ᱠᱷᱳᱫᱟᱭ ᱠᱟᱛᱮ ᱦᱚᱸᱠᱚ ᱵᱮᱱᱟᱣᱟ ᱟᱨ ᱯᱩᱛᱷᱤ ᱯᱚᱛᱚᱵ ᱥᱮ ᱡᱟᱦᱟᱸ ᱯᱟᱥ ᱯᱮᱡ ᱥᱮ ᱠᱚᱵᱷᱟᱨ ᱯᱮᱡ ᱠᱚ ᱱᱚᱣᱟ ᱠᱚᱨᱮ ᱡᱟᱦᱟᱸ ᱪᱷᱚᱵᱤ ᱠᱚ ᱵᱮᱱᱟᱣ ᱥᱮ ᱵᱷᱤᱛᱤᱨ ᱨᱮ ᱪᱤᱛᱨᱚ ᱠᱟᱹᱦᱤᱱᱤ ᱚᱱᱟ ᱠᱚᱠᱚ ᱵᱮᱱᱟᱣ ᱚᱱᱟ ᱠᱚᱛᱮ ᱱᱚᱣᱟ ᱪᱷᱚᱵᱤ ᱟᱸᱠᱟᱣ ᱟᱨᱴ ᱫᱚ ᱟᱹᱰᱤ ᱢᱟᱨᱟᱝ ᱢᱤᱫᱴᱮᱱ ᱥᱟᱶᱛᱟ ᱨᱮ ᱠᱟᱹᱢᱤᱭᱟᱭ ᱟᱨ ᱚᱱᱟ ᱞᱮᱠᱟᱛᱮ ᱥᱟᱶᱛᱟ ᱨᱮᱱᱟᱜ ᱵᱷᱟᱰᱞᱟᱹᱭ ᱦᱩᱫᱤᱥᱮ ᱮᱢᱟ ᱚ ᱚᱱᱟᱛᱮ ᱠᱟᱹᱨᱤ ᱫᱚ ᱱᱤᱦᱟᱹᱛ ᱜᱮ ᱞᱟᱹᱠᱛᱤ ᱠᱟᱱᱟ